ᱦᱮᱸ ᱦᱮᱞᱳ ᱟᱹᱞᱤᱧ ᱤᱭᱟᱹ ᱞᱚᱠᱷᱢᱟ ᱥᱚᱨᱮᱱ ᱞᱤᱧ ᱢᱮᱱᱮᱫᱼᱟ ᱠᱷᱚᱵᱚᱨ ᱠᱚᱫᱚ ᱟᱹᱵᱤᱱ ᱯᱟᱥᱴᱟ ᱠᱷᱚᱱ ᱜᱮ ᱞᱟᱹᱭ ᱵᱤᱱ ᱥᱤᱢᱮᱴ ᱚᱠᱟ ᱥᱤᱢᱮᱴ ᱛᱮᱦᱚᱸ ᱟᱡ ᱵᱚᱛᱚᱨᱚᱜ ᱠᱟᱱᱟ ᱚᱱᱠᱟ ᱫᱚ ᱠᱚᱨᱟᱨ ᱠᱚᱫᱚ ᱵᱟᱹᱱᱩᱜ ᱟᱱᱟ ᱦᱮᱸ ᱟᱞᱴᱨᱟᱴᱮᱠ ᱨᱮᱹᱴ ᱠᱚᱫᱚ ᱡᱟᱦᱟᱸ ᱞᱮᱠᱟ ᱫᱩᱱᱤᱭᱟᱹ ᱨᱮ ᱪᱟᱹᱞᱩ ᱠᱟᱱᱟ ᱤᱱᱠᱟᱹ ᱫᱷᱟᱨᱟ ᱜᱮ ᱦᱮᱸ ᱢᱮᱱᱟᱜᱼᱟ ᱵᱮᱵᱚᱥᱛᱷᱟ ᱫᱚ ᱠᱩᱥᱤ ᱫᱚᱨ ᱫᱟᱢ ᱫᱚ ᱱᱤᱡᱮᱨᱟᱜ ᱦᱚᱸ ᱱᱮᱱᱟᱜᱼᱟ ᱚᱻ ᱦᱚᱸ ᱤᱧᱫᱚ ᱟᱹᱰᱤᱜᱟᱱ ᱫᱚ ᱵᱟᱝᱟ ᱟᱵᱚ ᱫᱚ ᱚᱱᱟᱫᱚ ᱦᱚᱨ ᱤᱫᱤ ᱠᱟᱛᱮᱫ ᱥᱩᱨ ᱥᱟᱺᱜᱤᱧ ᱦᱳᱭ ᱥᱩᱨ ᱥᱟᱺᱜᱤᱧ ᱤᱫᱤ ᱠᱟᱛᱮᱫ ᱜᱮ ᱴᱨᱟᱱᱥᱯᱳᱨᱴ ᱫᱚ ᱤᱫᱤᱜ ᱠᱟᱱᱟ ᱦᱚᱲ ᱢᱮᱱᱟᱜ ᱠᱚᱣᱟ ᱟᱫᱚ ᱩᱱᱠᱩ ᱫᱚ ᱦᱟᱸᱜ ᱜᱚᱲᱟ ᱯᱤᱪᱷᱩ ᱯᱩᱭᱥᱟᱹ ᱠᱚ ᱤᱫᱤᱭᱟ ᱡᱚᱦᱚᱜ ᱦᱳᱭ ᱚᱱᱟᱫᱚ ᱩᱱᱠᱩ ᱫᱚ ᱟᱞᱟᱜᱽ ᱜᱮᱭᱟ ᱠᱚ ᱩᱱᱠᱩᱣᱟᱜ ᱫᱚ ᱴᱨᱟᱱᱥᱯᱳᱴᱤᱝ ᱥᱟᱞᱟᱜ ᱫᱚ ᱵᱟᱝᱟ ᱥᱮᱛᱟᱜ ᱫᱚ ᱟᱬᱜᱟᱛ ᱫᱷᱟᱨᱟ ᱨᱮᱜᱮᱞᱤᱧ ᱠᱷᱩᱞᱟᱹᱣᱟ ᱤᱱᱟᱹ ᱡᱚᱵᱮ ᱵᱟᱲᱟ ᱯᱷᱩᱨᱪᱟᱹ ᱠᱟᱛᱮᱫ ᱩᱢ ᱵᱟᱲᱟ ᱯᱷᱩᱨᱪᱟᱹ ᱠᱟᱛᱮᱫ ᱫᱟᱠᱟ ᱠᱚ ᱡᱚᱢ ᱠᱟᱛᱮᱫ ᱞᱤᱧ ᱠᱷᱩᱞᱟᱹᱣᱮᱜᱼᱟ ᱞᱚᱜᱚᱱ ᱫᱷᱟᱨᱟ ᱜᱮ ᱞᱮᱵᱟᱨ ᱠᱚᱫᱚ ᱵᱟᱝᱠᱷᱟᱱ ᱞᱟᱝ ᱯᱷᱳᱱ ᱟᱠᱚᱣᱟ ᱱᱮᱛᱟᱨ ᱢᱟ ᱯᱷᱳᱱ ᱡᱩᱜᱽ ᱠᱟᱱ ᱫᱚ ᱯᱷᱳᱱ ᱠᱚ ᱥᱟᱵᱮᱜᱼᱟ ᱡᱮ ᱡᱟᱨ ᱵᱟᱝᱟ ᱱᱮᱛᱟᱨ ᱫᱚ ᱱᱮᱛᱟᱨ ᱢᱟ ᱥᱩᱵᱤᱫᱷᱟ ᱟᱠᱟᱫ ᱵᱚᱱ ᱫᱚ ᱟᱹᱰᱤ ᱥᱚᱠᱛᱚ ᱟᱹᱵᱤᱱ ᱥᱮᱴᱮᱨ ᱞᱮᱱᱠᱷᱟᱱ ᱩᱱᱠᱩ ᱞᱤᱧ ᱯᱷᱳᱱ ᱟᱠᱚᱣᱟ ᱦᱮᱡ ᱞᱮᱱᱠᱷᱟᱱ ᱠᱚ ᱨᱩᱣᱟᱹᱲᱟ ᱵᱚ ᱟᱨ ᱦᱳᱭ ᱟᱫᱚ ᱜᱟᱯᱟ ᱜᱮᱵᱤᱱ ᱦᱤᱡᱩᱜ ᱠᱟᱱᱟ ᱦᱳᱭ ᱛᱚᱵᱮ ᱦᱤᱡᱩᱜ ᱵᱤᱱ ᱦᱳᱭ ᱤᱱᱠᱟᱹ ᱫᱷᱟᱨᱟ ᱜᱮ ᱦᱳᱭ ᱛᱚᱵᱮ